ᱱᱤᱭᱟᱹ ᱟᱞᱮ ᱟᱹᱛᱩ ᱴᱚᱞᱟᱨᱮ ᱥᱚᱨᱠᱟᱨᱤ ᱯᱟᱦᱚᱴᱟ ᱠᱷᱚᱱᱟᱜ ᱱᱚᱜᱼᱚᱭ ᱟᱞᱮ ᱴᱚᱞᱟᱨᱮ ᱥᱚᱨᱠᱟᱨᱤ ᱯᱟᱦᱚᱴᱟ ᱠᱷᱚᱱᱟᱜ ᱥᱩᱡᱳᱜᱽ ᱥᱩᱵᱤᱛᱟ ᱤᱧ ᱫᱚᱧ ᱠᱷᱚᱡᱚᱜᱼᱟ ᱠᱷᱚᱡᱚᱜᱼᱟ ᱢᱟᱱᱮ ᱪᱮᱫ ᱞᱮᱠᱟ ᱨᱩᱣᱟᱹ ᱦᱟᱥᱩᱨᱮ ᱦᱚᱨ ᱰᱟᱦᱟᱨ ᱡᱮᱢᱚᱱ ᱵᱷᱟᱹᱞᱤ ᱛᱟᱦᱮᱱ ᱢᱟ ᱵᱷᱟᱹᱞᱤ ᱛᱟᱦᱮᱱ ᱚᱱᱟᱧ ᱠᱷᱚᱡᱚᱜᱼᱟ ᱥᱩᱨ ᱨᱮ ᱦᱚᱸᱥᱯᱤᱴᱟᱞ ᱚᱱᱟᱜᱮᱧ ᱠᱷᱳᱡᱚᱜᱼᱟ ᱪᱮᱫᱟᱜ ᱥᱮ ᱧᱩᱛ ᱧᱤᱫᱟᱹ ᱫᱚᱥᱴᱟ ᱠᱟᱱ ᱵᱟᱨᱚᱴᱟ ᱠᱟᱱ ᱦᱚᱨ ᱰᱟᱦᱟᱨ ᱡᱩᱫᱤ ᱢᱚᱡᱽ ᱛᱟᱦᱮᱠᱚᱜ ᱛᱟᱞᱮᱭᱟ ᱛᱟᱦᱚᱞᱮ ᱜᱟᱹᱰᱤ ᱜᱷᱚᱲᱟ ᱨᱮᱭᱟᱜ ᱡᱩᱫᱤ ᱥᱩᱡᱳᱜᱽ ᱥᱩᱵᱤᱛᱟ ᱛᱟᱦᱮᱠᱚᱜᱼᱟ ᱛᱚᱵᱮ ᱠᱷᱟᱱ ᱫᱚ ᱛᱚᱵᱮ ᱠᱷᱟᱱ ᱢᱟᱱᱮ ᱪᱮᱫ ᱪᱚᱝ ᱢᱤᱫᱜᱷᱟᱹᱲᱤᱡ ᱦᱟᱱᱛᱮ ᱥᱮᱱᱦᱮᱡ ᱦᱩᱭ ᱜᱚᱫᱚᱜ ᱛᱟᱞᱮᱭᱟ ᱤᱱᱟᱹ ᱠᱷᱟᱛᱤᱨᱤᱧ ᱢᱮᱱᱟ ᱟᱞᱮ ᱥᱩᱨ ᱨᱮ ᱟᱞᱮ ᱟᱞᱮ ᱟᱹᱛᱩ ᱥᱩᱨ ᱵᱟᱥᱨᱤᱭᱟ ᱟᱹᱛᱩ ᱥᱩᱨ ᱨᱮ ᱡᱩᱫᱤ ᱦᱚᱸᱥᱯᱤᱴᱟᱞ ᱦᱩᱭ ᱠᱚᱜᱼᱟ ᱢᱤᱫᱴᱮᱱ ᱟᱹᱰᱤᱜᱮ ᱵᱷᱟᱹᱞᱤ ᱠᱚᱜᱼᱟ ᱟᱨ ᱛᱟᱨᱯᱚᱨᱮ ᱦᱤᱡᱩᱜ ᱥᱮᱱᱚᱜ ᱦᱚᱨ ᱰᱟᱦᱟᱨ ᱡᱩᱫᱤ ᱢᱚᱡᱽ ᱛᱟᱦᱮᱠᱚᱜᱼᱟ ᱟᱹᱰᱤ ᱱᱟᱚᱟᱭ ᱠᱚᱜᱼᱟ ᱟᱹᱰᱤ ᱱᱟᱯᱟᱭ ᱠᱚᱜᱼᱟ ᱦᱚᱨ ᱰᱟᱦᱟᱨ ᱢᱚᱡᱽ ᱛᱟᱦᱮᱸ ᱞᱮᱱᱠᱷᱟᱱ ᱜᱟᱹᱰᱤ ᱜᱷᱚᱲᱟ ᱨᱮᱱᱟᱝ ᱡᱩᱫᱤ ᱵᱮᱵᱚᱥᱛᱟ ᱛᱟᱦᱮᱸ ᱠᱚᱜᱼᱟ ᱛᱟᱦᱚᱞᱮ ᱧᱩᱛ ᱧᱤᱫᱟᱹ ᱨᱩᱣᱟᱹ ᱦᱟᱥᱩ ᱟᱞᱮ ᱟᱹᱛᱩ ᱴᱚᱞᱟ ᱨᱮᱱ ᱦᱚᱲ ᱠᱚ ᱢᱟᱱᱮ ᱦᱤᱡᱩᱜ ᱥᱮᱱᱚᱜ ᱟᱹᱰᱤ ᱜᱮ ᱥᱩᱵᱤᱛᱟ ᱠᱚ ᱛᱟᱞᱮᱭᱟ ᱟᱹᱰᱤ ᱜᱮ ᱱᱟᱯᱟᱭ ᱠᱚᱜ ᱛᱟᱞᱮᱭᱟ ᱤᱧ ᱫᱚ ᱱᱚᱣᱟ ᱜᱮᱧ ᱢᱮᱱᱫᱟ ᱚᱱᱟᱠᱷᱟᱛᱤᱨ ᱡᱮᱢᱚᱱ ᱟᱞᱮᱭᱟᱜ ᱥᱩᱨ ᱨᱮ ᱡᱮᱢᱚᱱ ᱦᱚᱸᱥᱯᱤᱴᱟᱞ ᱫᱚᱨᱠᱟᱨ ᱟᱨ ᱦᱤᱡᱩᱜ ᱥᱮᱱᱚᱜ ᱦᱚᱨ ᱰᱟᱦᱟᱨ ᱡᱮᱢᱚᱱ ᱟᱹᱰᱤ ᱱᱟᱯᱟᱭᱛᱮ ᱡᱮᱢᱚᱱ ᱠᱚ ᱵᱮᱱᱟᱣᱟᱞᱮ ᱥᱚᱨᱠᱟᱨᱤ ᱯᱟᱦᱚᱴᱟ ᱠᱷᱚᱱ ᱱᱚᱣᱟ ᱜᱮᱧ ᱤᱧᱫᱚᱧ ᱠᱷᱚᱡᱚᱜ ᱠᱟᱱᱟ